ᱦᱚᱲ ᱦᱚᱯᱚᱱᱟᱜ ᱱᱟᱜᱟᱢ ᱠᱟᱛᱷᱟ ᱞᱟᱹᱭ ᱞᱮᱠᱷᱟᱱ ᱫᱤᱥᱟᱹᱜᱼᱟ ᱟᱵᱚ ᱦᱚᱲ ᱦᱚᱯᱚᱱ ᱫᱚ ᱚᱠᱟ ᱠᱷᱚᱱ ᱵᱚ ᱡᱟᱱᱟᱢ ᱟᱠᱟᱱᱟ ᱚᱠᱟ ᱠᱚ ᱴᱚᱴᱷᱟ ᱠᱚᱨᱮ ᱦᱮᱡ ᱠᱟᱛᱮ ᱵᱚ ᱴᱷᱟᱶ ᱟᱠᱟᱱᱟ ᱚᱱᱟ ᱥᱟᱶᱛᱮ ᱫᱤᱥᱟᱹᱜᱼᱟ ᱚᱱᱟ ᱥᱟᱶᱛᱮ ᱫᱤᱥᱟᱹᱜᱼᱟ ᱟᱵᱚ ᱦᱚᱲ ᱦᱚᱯᱚᱱ ᱠᱚᱣᱟᱜ ᱡᱟᱦᱟᱸ ᱫᱚ ᱱᱟᱜᱟᱱ ᱥᱟᱠᱟᱢ ᱵᱷᱚᱜᱚᱱᱟᱰᱤᱦᱤ ᱨᱮᱱᱟᱜ ᱠᱟᱛᱷᱟ ᱡᱟᱦᱟᱸ ᱦᱩᱞ ᱥᱮᱸᱜᱮᱞ ᱡᱩᱰᱤ ᱞᱮᱱᱟ ᱥᱤᱫᱩ ᱠᱟᱹᱱᱦᱩ ᱵᱤᱨᱥᱟᱹ ᱠᱚᱣᱟᱜ ᱟᱭᱩᱨ ᱛᱮ ᱱᱚᱣᱟ ᱦᱩᱞ ᱥᱮᱸᱜᱮᱞ ᱛᱮᱦᱮᱧ ᱫᱷᱟᱹᱵᱤᱡ ᱛᱮ ᱪᱮᱫ ᱞᱮᱠᱟ ᱠᱟᱛᱮ ᱱᱚᱣᱟ ᱨᱮᱱᱟᱜ ᱚᱲᱥᱚᱝ ᱯᱟᱲᱟᱣ ᱟᱠᱟᱱᱟ ᱱᱤᱛᱚ ᱟᱵᱚ ᱦᱚᱲ ᱦᱚᱯᱚᱱ ᱠᱚ ᱚᱠᱟ ᱦᱟᱞᱚᱛ ᱨᱮ ᱢᱮᱱᱟᱜ ᱟᱠᱟᱫ ᱵᱚᱱᱟ ᱪᱮᱫ ᱞᱮᱠᱟᱛᱮ ᱟᱵᱚ ᱟᱵᱚᱣᱟᱜ ᱦᱚᱠ ᱟᱹᱭᱫᱟᱹᱨ ᱵᱚ ᱧᱟᱢ ᱟᱠᱟᱫᱟ ᱤᱝᱨᱮᱡᱽ ᱥᱟᱥᱚᱱ ᱚᱠᱛᱚ ᱟᱵᱚ ᱥᱟᱱᱛᱟᱲ ᱢᱮᱱ ᱫᱚ ᱱᱚᱣᱟ ᱡᱟᱜᱟᱫ ᱨᱮᱱ ᱦᱚᱲ ᱦᱚᱯᱚᱱ ᱠᱚ ᱪᱮᱫ ᱞᱮᱠᱟᱛᱮ ᱟᱯᱱᱟᱨᱟᱜ ᱦᱚᱠ ᱟᱹᱭᱫᱟᱹᱨ ᱧᱟᱢ ᱞᱟᱜᱟᱱ ᱛᱮ ᱤᱝᱨᱮᱡᱽ ᱠᱚ ᱥᱟᱶᱛᱮ ᱞᱟᱹᱲᱦᱟᱹᱭ ᱠᱟᱛᱮ ᱱᱤᱛ ᱱᱚᱶᱟ ᱥᱟᱫᱷᱤᱱ ᱫᱤᱥᱚᱢ ᱨᱮᱠᱚ ᱵᱚᱦᱚᱜ ᱛᱩᱞ ᱠᱟᱛᱮ ᱵᱟᱧᱪᱟᱣ ᱢᱮᱱᱟᱜ ᱟᱠᱟᱫ ᱠᱚᱣᱟ ᱚᱱᱟ ᱜᱮ ᱩᱭᱦᱟᱹᱨ ᱨᱮᱱᱟᱜ ᱠᱟᱛᱷᱟ ᱠᱟᱱᱟ ᱱᱟᱜᱟᱢ ᱫᱚ ᱩᱭᱦᱟᱹᱨ ᱠᱟᱛᱮ ᱡᱟᱭᱡᱩᱜᱽ ᱞᱟᱦᱟ ᱥᱮᱫ ᱞᱟᱦᱟ ᱛᱟᱲᱟᱢ ᱜᱮ ᱞᱮᱜ ᱠᱟᱱ ᱛᱟᱵᱚᱱᱟ